ᱤᱧᱟᱹᱜ ᱴᱚᱴᱷᱟ ᱨᱮᱭᱟᱜ ᱦᱚᱲᱢᱚ ᱥᱟᱶᱟᱨ ᱵᱚᱱᱫᱮᱡᱨᱮ ᱦᱟᱹᱞᱤ ᱠᱤᱪᱷᱩ ᱚᱱᱠᱟᱱ ᱦᱟᱥᱯᱟᱛᱟᱞ ᱠᱚ ᱵᱮᱨᱮᱫ ᱥᱮ ᱢᱮᱱᱟᱜ ᱟᱠᱟᱫ ᱨᱮᱦᱚᱸ ᱫᱚᱢᱮ ᱮᱠᱴᱟ ᱫᱚ ᱵᱟᱝ ᱵᱷᱟᱹᱜᱤᱭᱟ ᱦᱟᱥᱯᱟᱛᱟᱞ ᱨᱮᱭᱟᱜ ᱡᱟᱦᱟᱱ ᱵᱚᱫᱚᱞ ᱥᱮ ᱩᱛᱱᱟᱹᱣ ᱫᱚ ᱫᱚᱢᱮ ᱮᱠᱴᱟ ᱵᱟᱡᱟᱨ ᱥᱟᱦᱟᱨ ᱠᱷᱚᱱᱫᱚ ᱵᱟᱝ ᱵᱷᱟᱹᱜᱤᱭᱟ